ᱪᱮᱫ ᱭᱟ ᱟᱫᱚᱣᱟ ᱪᱟᱣᱞᱮ ᱨᱮᱱᱟᱜ ᱞᱮ ᱯᱤᱴᱷᱟᱹᱭ ᱛᱟᱦᱮᱱᱟ ᱯᱟᱛᱲᱟ ᱯᱤᱴᱷᱟᱹᱭᱟᱞᱮ ᱠᱷᱟᱯᱨᱟ ᱯᱤᱴᱷᱟᱹᱭᱟᱞᱮ ᱟᱞᱩᱣᱟ ᱯᱤᱴᱷᱟᱹᱭᱟᱹᱞᱮ ᱪᱤᱱᱤ ᱯᱤᱴᱷᱟᱹᱭᱟᱞᱮ ᱜᱩᱲ ᱯᱤᱴᱷᱟᱹᱭᱟᱞᱮ ᱟᱨ ᱪᱤᱞᱠᱟ ᱯᱤᱴᱷᱟᱹ ᱦᱚᱸ ᱦᱩᱭᱩᱜ ᱛᱟᱦᱮᱱ ᱜᱮᱭᱟ ᱪᱤᱞᱠᱟ ᱯᱤᱴᱷᱟᱹ ᱦᱚᱸ ᱟᱨᱞᱮ ᱡᱚᱢ ᱛᱟᱦᱮᱱᱟ ᱫᱚᱢᱮ ᱥᱤᱵᱤᱞ ᱛᱟᱦᱮᱱᱟ ᱟᱨ ᱞᱩᱣᱟ ᱠᱚᱨᱮᱱᱟᱜ ᱥᱟᱹᱨᱩ ᱠᱚᱨᱮᱱᱟᱜ ᱦᱚᱸᱞᱮ ᱯᱤᱴᱷᱟᱹᱭ ᱛᱟᱦᱮᱱ ᱜᱮᱭᱟ ᱛᱚ ᱫᱚᱢᱮ ᱵᱮᱥ ᱵᱩᱡᱷᱟᱹᱜ ᱛᱟᱦᱮᱱᱟ